ᱦᱮᱸ ᱟᱞᱮ ᱴᱷᱮᱱ ᱫᱚ ᱦᱩᱭᱩᱜ ᱜᱮᱭᱟ ᱟᱞᱮ ᱥᱩᱨ ᱨᱮᱜᱮ ᱟᱞᱮ ᱟᱹᱛᱩ ᱨᱮᱜᱮ ᱢᱤᱫᱴᱮᱱ ᱦᱩᱭᱩᱜᱼᱟ ᱡᱮᱢᱚᱱ ᱦᱩᱭᱩᱜ ᱠᱟᱱᱟ ᱵᱟᱦᱟ ᱵᱟᱦᱟ ᱫᱚ ᱥᱟᱹᱨᱤᱜᱮ ᱟᱹᱰᱤ ᱨᱟᱹᱥᱠᱟᱹ ᱢᱟᱱᱮ ᱱᱚᱝᱠᱟ ᱟᱹᱛᱩ ᱨᱮᱱ ᱦᱚᱲ ᱵᱟ ᱡᱮᱫᱤᱱ ᱵᱟᱦᱟ ᱡᱮᱫᱤᱱ ᱩᱢᱩᱜ ᱟᱞᱮ ᱩᱱ ᱦᱤᱞᱳᱜ ᱫᱚ ᱟᱹᱛᱩ ᱨᱮᱱ ᱦᱚᱲ ᱜᱳᱴᱟ ᱯᱩᱠᱷᱨᱤ ᱜᱳᱴᱟ ᱵᱮᱲᱦᱟᱭ ᱛᱮᱠᱚ ᱮᱥᱮᱫ ᱠᱟᱜᱼᱟ ᱰᱟᱹᱵᱽᱨᱟᱹᱜ ᱟᱠᱚ ᱥᱮᱛᱟᱜ ᱯᱟᱭᱟᱨ ᱠᱷᱚᱱ ᱟᱨ ᱵᱟᱦᱟ ᱫᱤᱱ ᱫᱚ ᱟᱹᱛᱩ ᱨᱮᱱ ᱦᱚᱲ ᱠᱟᱹᱢᱤ ᱦᱚᱸ ᱵᱟᱠᱚ ᱪᱟᱞᱟᱜᱼᱟ ᱪᱮᱫᱟᱜ ᱥᱮ ᱩᱱ ᱦᱤᱞᱳᱜ ᱫᱚ ᱵᱟᱦᱟ ᱟᱛᱟᱝ ᱟᱭᱳ ᱡᱚᱱᱟ ᱦᱚᱸ ᱟᱹᱰᱤ ᱪᱩᱴᱩ ᱪᱩᱴᱩ ᱠᱚ ᱥᱟᱯᱲᱟᱣ ᱜᱚᱫᱚᱜᱼᱟ ᱟᱨ ᱦᱚᱸᱜᱼᱚᱭ ᱡᱮ ᱟᱹᱛᱩ ᱨᱮ ᱢᱟ ᱡᱷᱤ ᱠᱚ ᱱᱟᱭᱠᱮ ᱠᱚ ᱡᱟᱦᱮᱨ ᱛᱷᱟᱱ ᱮᱱᱮᱡ ᱤᱫᱤ ᱮᱱᱮᱡ ᱟᱹᱜᱩ ᱥᱮ ᱵᱟᱦᱟ ᱟᱛᱟᱝ ᱱᱤᱭᱟᱹ ᱫᱚ ᱡᱚᱛᱚ ᱛᱤᱨᱞᱟᱹ ᱠᱚ ᱟᱹᱰᱤ ᱥᱚᱠᱷ ᱥᱮ ᱱᱟᱭᱠᱮ ᱟᱹᱨᱩᱵ ᱡᱟᱸᱜᱟ ᱡᱚᱛᱚ ᱜᱤᱫᱽᱨᱟᱹ ᱜᱮ ᱟᱹᱰᱤ ᱥᱚᱠᱷ ᱟᱛᱟᱝ ᱠᱟᱛᱮᱫ ᱥᱩᱫᱽ ᱨᱮᱠᱚ ᱨᱮᱵᱮᱫᱟ ᱞᱩᱛᱩᱨ ᱨᱮᱠᱚ ᱨᱮᱵᱮᱫᱟ ᱩᱱᱦᱤᱞᱳᱜ ᱫᱚ ᱜᱤᱫᱽᱨᱟᱹ ᱠᱚᱦᱚᱸ ᱟᱹᱰᱤ ᱢᱚᱡᱽ ᱟᱹᱰᱤ ᱨᱟᱹᱥᱠᱟᱹ ᱠᱚ ᱵᱩᱡᱷᱟᱹᱣᱟ ᱟᱨ ᱱᱤᱭᱟᱹ ᱠᱚᱨᱮᱱ ᱫᱚ ᱟᱞᱮ ᱫᱚ ᱱᱤᱭᱟᱹ ᱟᱰᱮᱯᱟᱥᱮ ᱠᱚᱨᱮᱜ ᱟᱹᱰᱤ ᱰᱟᱸᱜᱮ ᱦᱚᱲᱠᱚ ᱡᱟᱣᱨᱟᱜᱼᱟ ᱟᱨ ᱱᱮᱶᱛᱟ ᱠᱟᱛᱮᱫ ᱡᱟᱦᱟᱸ ᱫᱚ ᱱᱚᱜᱼᱚᱭ ᱡᱮᱢᱚᱱᱮ ᱞᱟᱹᱭ ᱟᱠᱚ ᱟᱞᱮᱫᱚ ᱱᱤᱭᱟᱹ ᱥᱚᱢᱚᱭ ᱵᱟᱦᱟ ᱞᱮ ᱠᱚᱨᱟᱣᱮᱫᱟ ᱢᱟ ᱦᱤᱡᱩᱜ ᱯᱮ ᱟᱫᱚ ᱦᱚᱸᱜᱼᱚᱝᱠᱟ ᱠᱟᱛᱮᱫ ᱠᱚ ᱡᱟᱣᱨᱟᱜᱼᱟ ᱟᱞᱮ ᱯᱟᱥᱟᱯᱟᱥᱤ ᱥᱮ ᱮᱴᱟᱜ ᱮᱴᱟᱜ ᱫᱤᱥᱚᱢ ᱨᱮᱱ ᱦᱚᱲ ᱦᱚᱸ ᱢᱤᱫ ᱵᱟᱨ ᱠᱚ ᱦᱤᱡᱩᱜ ᱜᱮᱭᱟ ᱟᱞᱮ ᱧᱮᱞ ᱥᱟᱸᱜᱮ ᱥᱮ ᱨᱟᱹᱥᱠᱟᱹ ᱦᱚᱪᱚ ᱞᱟᱹᱜᱤᱫ ᱦᱚᱸᱠᱚ ᱦᱤᱡᱩᱜ ᱜᱮᱭᱟ ᱟᱫᱚ ᱚᱱᱟ ᱟᱞᱮ ᱟᱹᱛᱩ ᱫᱚ ᱟᱹᱰᱤ ᱠᱳᱪᱟ ᱜᱮᱭᱟ ᱦᱟᱱᱛᱮ

ᱢᱟᱱᱮ ᱢᱮᱱ ᱴᱟᱣᱩᱱ ᱠᱷᱚᱱ ᱟᱞᱮ ᱦᱟᱱᱛᱮ ᱢᱤᱫ ᱜᱷᱚᱱᱴᱟ ᱜᱟᱱ ᱵᱟᱥᱛᱮ ᱪᱟᱞᱟᱜ ᱦᱩᱭᱩᱜᱼᱟ ᱫᱤᱭᱮ ᱚᱱᱟ ᱟᱹᱛᱩ ᱫᱚ ᱦᱩᱭᱩᱜ ᱠᱟᱱᱟ ᱠᱟᱨᱟᱢ ᱴᱚᱞᱟ ᱟᱫᱚ ᱦᱚᱸᱜᱼᱚ ᱱᱤᱭᱟᱹ ᱡᱮ ᱵᱟᱦᱟᱞᱮ ᱢᱟᱱᱟᱣ ᱢᱟᱱᱮ ᱡᱟᱦᱟᱸᱭ ᱫᱮᱥ ᱵᱤᱫᱮᱥ ᱨᱮ ᱢᱮᱱᱟᱭᱟ ᱡᱟᱦᱟᱸᱭ ᱦᱚᱭᱛᱳ ᱪᱟᱹᱠᱨᱤ ᱠᱷᱮᱛᱨᱮ ᱵᱟᱦᱨᱮ ᱨᱮ ᱢᱮᱱᱟᱭᱟ ᱟᱫᱚ ᱠᱤᱱᱛᱩ ᱵᱟᱦᱟ ᱨᱮᱫᱚᱭ ᱦᱤᱡᱩᱜ ᱜᱮᱭᱟ ᱦᱤᱡᱩᱜ ᱛᱮᱦᱚᱭ ᱦᱤᱡᱩᱜ ᱜᱮᱭᱟ ᱟᱨ ᱩᱱ ᱨᱮᱫᱚ ᱟᱹᱰᱤ ᱢᱚᱡᱽ ᱟᱹᱰᱤ ᱵᱮᱥ ᱵᱟᱦᱟ ᱯᱟᱨᱚᱢ ᱞᱮᱱᱠᱷᱟᱱᱫᱚ ᱢᱚᱱ ᱠᱷᱟᱨᱟᱯ ᱵᱩᱡᱷᱟᱹᱜᱼᱟ ᱢᱮᱱ ᱟᱞᱮ ᱟᱵᱟᱨ ᱛᱤᱥ ᱟᱹᱱᱤᱡ ᱪᱚ ᱟᱵᱟᱨ ᱠᱟᱞᱚᱢ ᱦᱟᱸᱜ ᱦᱤᱡᱩᱜᱼᱟ ᱩᱱ ᱥᱚᱢᱚᱭ ᱫᱤᱭᱮ ᱦᱚᱸᱜᱼᱚ ᱱᱚᱝᱠᱟ ᱟᱨ ᱤᱱᱟᱹ ᱛᱟᱭᱚᱢ ᱫᱚ ᱦᱩᱭᱩᱜ ᱠᱟᱱᱟ ᱯᱟᱛᱟ ᱯᱟᱛᱟ ᱨᱮᱦᱚᱸ ᱚᱱᱠᱟ ᱟᱹᱰᱤ ᱥᱟᱸᱜᱮ ᱦᱚᱲᱠᱚ ᱦᱤᱡᱩᱜᱼᱟ ᱰᱟᱦᱟᱨ ᱯᱮᱨᱮᱡ ᱜᱟᱹᱰᱤ ᱢᱟᱱᱮ ᱥᱟᱺᱜᱤᱧ ᱥᱟᱺᱜᱤᱧ ᱫᱤᱥᱚᱢ ᱨᱮᱱ ᱜᱟᱹᱰᱤ ᱛᱮᱠᱚ ᱦᱤᱡᱩᱜᱼᱟ ᱨᱤᱡᱟᱨᱵᱷ ᱠᱟᱛᱮᱫ ᱠᱚ ᱦᱤᱡᱩᱜᱼᱟ ᱜᱟᱹᱰᱤᱛᱮ ᱯᱟᱛᱟ ᱧᱮᱞ ᱟᱨ ᱚᱱᱟ ᱯᱟᱛᱟ ᱨᱮᱫᱚ ᱦᱩᱭᱩᱜ ᱠᱟᱱᱟ ᱟᱹᱪᱩᱨ ᱯᱟᱛᱟ ᱠᱟᱱᱟ ᱯᱩᱠᱷᱨᱤ ᱵᱮᱲᱦᱟᱭᱛᱮ ᱦᱩᱭᱩᱜᱼᱟ ᱚᱱᱟ ᱯᱟᱛᱟ ᱫᱚ ᱟᱫᱚ ᱱᱚᱝᱠᱟ ᱟᱹᱰᱤ ᱥᱟᱸᱜᱮ ᱟᱹᱰᱤ ᱥᱟᱸᱜᱮ ᱢᱟᱱᱮ ᱧᱤᱫᱟᱹ ᱥᱤᱧ ᱢᱟᱨᱥᱟᱞ ᱠᱚ ᱡᱟᱣᱨᱟᱜᱼᱟ ᱧᱤᱫᱟᱹ ᱠᱩ ᱥᱟᱨᱟᱫᱤᱱᱜᱮ ᱦᱩᱭᱩᱜᱼᱟ ᱥᱟᱨᱟ ᱧᱤᱫᱟᱹ ᱜᱮ ᱦᱩᱭᱩᱜᱼᱟ ᱟᱹᱰᱤ ᱵᱮᱥ ᱮᱠᱷᱮᱱ ᱚᱱᱟᱫᱚ ᱦᱚᱲ ᱜᱟᱫᱮᱞ ᱜᱮ ᱦᱚᱲ ᱟᱨ ᱵᱟᱦᱨᱮ ᱫᱤᱥᱚᱢ ᱠᱷᱚᱱ ᱦᱚᱸᱠᱚ ᱦᱤᱡᱩᱜᱼᱟ ᱵᱟᱦᱨᱮ ᱡᱮᱞᱟ ᱠᱷᱚᱱ ᱦᱚᱸᱠᱚ ᱦᱤᱡᱩᱜᱼᱟ ᱟᱫᱚ ᱦᱚᱸᱜᱼᱚ ᱱᱚᱝᱠᱟ ᱟᱹᱰᱤ ᱱᱟᱯᱟᱭ